ᱟᱯᱱᱟᱨ ᱱᱟᱜᱟᱢ ᱨᱮᱭᱟᱜ ᱢᱩᱞ ᱡᱤᱵᱤᱠᱟ ᱫᱚ ᱪᱟᱥ ᱵᱟᱥ ᱠᱟᱱᱜᱮᱭᱟ ᱱᱤᱭᱟᱹ ᱪᱟᱥᱵᱟᱥ ᱠᱷᱚᱱ ᱦᱚᱲ ᱮᱠᱷᱚᱱ ᱠᱚ ᱥᱟᱦᱟᱜ ᱠᱟᱱᱟ ᱪᱮᱫᱟᱜ ᱥᱮ ᱥᱟᱦᱟᱜ ᱠᱟᱱᱜᱮᱭᱟ ᱠᱚ ᱪᱮᱫᱟᱜ ᱥᱮ ᱪᱟᱥᱵᱟᱥ ᱨᱮ ᱛᱮᱢᱚᱱ ᱞᱟᱵᱷ ᱵᱟᱝ ᱦᱩᱭᱩᱜ ᱠᱟᱱᱟ ᱟᱨ ᱟᱯᱱᱟᱨ ᱦᱚᱲ ᱛᱮᱫᱚ ᱮᱠᱷᱚᱱ ᱟᱹᱰᱤ ᱠᱚᱢ ᱜᱮ ᱠᱟᱹᱢᱤ ᱦᱩᱭᱩᱜ ᱠᱟᱱᱟ ᱵᱤᱵᱷᱤᱱᱱᱚ ᱠᱟᱹᱢᱤ ᱠᱷᱮᱛᱨᱮᱜᱮ ᱢᱮᱥᱤᱱ ᱠᱚ ᱵᱮᱵᱚᱦᱟᱨ ᱮᱫᱟ